ᱛᱚ ᱡᱚᱦᱟᱨ ᱜᱮ ᱜᱟᱛᱮ ᱠᱚ ᱤᱧ ᱢᱤᱫᱴᱮᱱ ᱚᱱᱮ ᱡᱟᱦᱟᱸ ᱟᱯᱮ ᱠᱚᱥᱪᱟᱱ ᱯᱮ ᱟᱹᱜᱩ ᱠᱟᱫᱟ ᱚᱱᱟ ᱢᱟᱲᱟᱝ ᱠᱷᱚᱡ ᱢᱤᱫᱴᱮᱡ ᱨᱚᱲᱮᱜᱼᱟ ᱡᱮ ᱱᱚᱜᱼᱚᱸᱭ ᱢᱟᱱᱮ ᱤᱭᱟᱹ ᱨᱮᱭᱟᱜ ᱰᱤᱡᱤᱴᱟᱞ ᱡᱩᱜᱽ ᱨᱮᱭᱟᱜ ᱟᱨ ᱱᱟᱦᱟᱜ ᱡᱩᱜᱽ ᱨᱮᱭᱟᱜ ᱠᱟᱛᱷᱟ ᱠᱚ ᱤᱧᱤᱧ ᱞᱟᱹᱭ ᱟᱸᱡᱚᱢ ᱟᱵᱚᱱ ᱠᱟᱱᱟ ᱛᱚ ᱚᱱᱟᱜᱮ ᱤᱧ ᱢᱟᱧ ᱞᱟᱹᱭᱮᱫᱟ ᱡᱮ ᱰᱤᱡᱤᱴᱟᱞ ᱱᱟᱦᱟᱜ ᱡᱩᱜᱽ ᱨᱮᱫᱚ ᱛᱟᱦᱮᱸ ᱠᱟᱱᱟ ᱡᱮ ᱤᱧ ᱢᱤᱫᱴᱟᱱ ᱡᱟᱦᱟᱸ ᱪᱷᱚᱵᱤᱧ ᱛᱩᱞᱟᱹᱣᱟ ᱛᱳ ᱡᱟᱦᱟᱸ ᱟᱛᱳ ᱨᱮ ᱵᱟ ᱚᱲᱟᱜ ᱚᱲᱟᱜ ᱨᱮ ᱤᱧ ᱚᱠᱟᱨᱮᱧ ᱠᱚᱨᱟᱣᱟ ᱚᱸᱰᱮ ᱜᱮ ᱪᱟᱞᱟᱜ ᱦᱩᱭᱩᱜ ᱛᱤᱧᱟᱹ ᱛᱚ ᱥᱮᱭᱨᱚᱠᱚᱢ ᱤᱭᱟᱹ ᱵᱟᱝ ᱛᱟᱦᱮᱸ ᱠᱟᱱᱟ ᱟᱨ ᱱᱤᱛᱚᱜ ᱡᱩᱫᱤ ᱤᱧ ᱢᱳᱵᱟᱭᱤᱞ ᱛᱤᱧ ᱛᱩᱞᱟᱹᱣ ᱞᱮᱠᱷᱟᱡ ᱛᱚ ᱤᱧ ᱢᱚᱱᱮᱭᱟ ᱡᱮ ᱤᱧ ᱢᱳᱵᱟᱭᱤᱞ ᱛᱮ ᱮᱴᱟᱜ ᱡᱟᱭᱜᱟ ᱨᱮ ᱢᱤᱱᱟᱹᱧᱟ ᱛᱚ ᱚᱸᱰᱮ ᱟᱞᱮ ᱚᱲᱟᱜ ᱦᱚᱸᱧ ᱟᱹᱜᱩ ᱫᱟᱲᱮᱭᱟᱜᱼᱟ ᱵᱟᱝ ᱡᱟᱦᱟᱱᱟᱜ ᱡᱤᱱᱤᱥ ᱠᱚᱧ ᱟᱹᱜᱩ ᱫᱟᱲᱮᱭᱟᱜᱼᱟ ᱡᱮᱴᱟ ᱰᱤᱡᱤᱴᱟᱞ ᱡᱩᱜᱽ ᱨᱮᱭᱟᱜ ᱠᱟᱛᱷᱟᱧ ᱞᱟᱹᱭᱮᱫᱟ ᱛᱚ ᱤᱧᱟᱹᱜ ᱥᱩᱫᱷᱩ ᱢᱳᱵᱟᱭᱤᱞ ᱛᱟᱦᱮᱱᱟ ᱚᱲᱟᱜ ᱴᱚᱲᱟᱜ ᱪᱮᱫ ᱦᱚᱸ ᱵᱟᱝ ᱛᱟᱦᱮᱱᱟ ᱤᱧ ᱡᱩᱫᱤ ᱮᱴᱟᱜ ᱡᱟᱭᱜᱟ ᱨᱮᱦᱚᱸᱧ ᱛᱟᱦᱮᱸ ᱫᱟᱲᱮᱭᱟᱜᱼᱟ ᱤᱧ ᱢᱚᱱᱮᱭᱟ ᱡᱮ ᱤᱧ ᱚᱸᱰᱮ ᱚᱲᱟᱜ ᱤᱧ ᱟᱹᱜᱩᱭᱟ ᱵᱟᱝ ᱡᱟᱦᱟᱱᱟᱜ ᱤᱧ ᱡᱟᱦᱟᱸᱭ ᱤᱧ ᱥᱟᱶ ᱜᱟᱛᱮ ᱠᱚᱸᱧ ᱟᱹᱜᱩ ᱠᱚᱣᱟ ᱤᱧ ᱴᱷᱮᱡ ᱛᱚ ᱚᱱᱟ ᱦᱚᱸ ᱦᱩᱭ ᱫᱟᱲᱮᱭᱟᱜᱼᱟ ᱟᱫ ᱡᱟᱦᱟᱸ ᱱᱟᱦᱟᱸᱜ ᱡᱩᱜᱽ ᱨᱮ ᱛᱟᱦᱮᱸ ᱠᱟᱱᱟ ᱡᱮ ᱠᱮᱢᱮᱨᱟ ᱛᱟᱦᱮᱸ ᱠᱟᱱᱟ ᱟᱨ ᱟᱢ ᱡᱟᱦᱟᱸᱭ ᱥᱟᱶ ᱪᱷᱚᱵᱤ ᱛᱩᱞᱟᱹᱣ ᱥᱟᱱᱟᱭᱮᱜ ᱢᱮᱭᱟ ᱛᱚ ᱩᱱᱤ ᱚᱸᱰᱮ ᱛᱟᱦᱮᱱ ᱫᱚᱨᱠᱟᱨ ᱟᱨ ᱱᱮᱛᱟᱨ ᱫᱚ ᱚᱱᱟᱫᱚ ᱵᱟᱝᱼᱟ ᱟᱢ ᱩᱱᱤ ᱡᱩᱫᱤ ᱵᱟᱭ ᱛᱟᱦᱮᱱᱟ ᱟᱢ ᱟᱹᱜᱩ ᱫᱟᱲᱮᱭᱟᱭᱟᱢ ᱠᱟᱨᱚᱱ ᱢᱳᱵᱟᱭᱤᱞ ᱫᱟᱨᱟᱭ ᱛᱮᱜᱮ ᱰᱤᱡᱤᱴᱟᱞ ᱡᱩᱜᱽ ᱱᱮᱛᱟᱨ ᱫᱚ ᱛᱚ ᱟᱢ ᱩᱱᱤ ᱢᱳᱵᱟᱭᱤᱞ ᱫᱟᱨᱟᱭ ᱛᱮᱜᱮᱢ ᱟᱹᱜᱩ ᱫᱟᱲᱮᱭᱟᱭᱟ ᱛᱚ ᱚᱱᱟᱜᱮ